ᱦᱮᱸ ᱟᱵᱚ ᱱᱤᱛᱚᱜ ᱟᱵᱚ ᱵᱚᱱ ᱪᱟᱥᱮᱜᱼᱟ ᱦᱳᱲᱳ ᱛᱟᱭ ᱵᱮᱸᱜᱟᱲ ᱵᱤᱞᱟᱹᱛᱤ ᱛᱟᱭ ᱟᱵᱚ ᱟᱹᱰᱤᱜᱟᱱ ᱵᱚᱱ ᱞᱟᱜᱟᱣᱮᱜᱼᱟ ᱨᱟᱱ ᱨᱟᱱ ᱵᱚᱱ ᱞᱟᱜᱟᱣᱮᱜᱼᱟ ᱢᱟᱱᱮ ᱪᱮᱫ ᱚᱠᱚᱭᱮ ᱞᱟᱜᱟᱣᱮᱜᱼᱟ ᱪᱮᱫ ᱮ ᱞᱟᱜᱟᱣᱮᱜᱼᱟ ᱢᱟᱱᱮ ᱟᱹᱰᱤᱜᱟᱱ ᱨᱟᱱᱮ ᱞᱟᱜᱟᱣᱮᱜᱼᱟ ᱚᱱᱟ ᱵᱤᱞᱟᱹᱛᱤ ᱵᱮᱜᱟᱲ ᱨᱮᱱᱟᱜ ᱨᱟᱱ ᱚᱱᱟ ᱨᱮᱱᱟᱜ ᱟᱵᱚ ᱦᱚᱲᱢᱚ ᱛᱟᱵᱚᱱ ᱠᱷᱚᱛᱤᱭᱮᱜ ᱟᱭ ᱚᱱᱟ ᱜᱮᱥ ᱛᱟᱵᱚᱱ ᱚᱱᱟ ᱵᱚᱱ ᱞᱟᱜᱟᱣᱮᱜᱼᱟ ᱜᱮᱥ ᱢᱟᱱᱮ ᱥᱯᱨᱮᱭᱮᱜᱼᱟ ᱵᱚᱱ ᱢᱟᱱᱮ ᱵᱟᱦᱟᱜ ᱠᱟᱱᱟ ᱵᱮᱸᱜᱟᱲ ᱵᱤᱞᱟᱹᱛᱤ ᱩᱱ ᱡᱚᱦᱚᱜ ᱥᱯᱨᱮᱭᱮᱜᱼᱟ ᱥᱯᱨᱮ ᱞᱟᱹᱜᱤᱫ ᱛᱮ ᱟᱵᱚᱣᱟᱜ ᱦᱚᱲᱢᱚ ᱨᱮ ᱥᱮᱴᱮᱨᱚᱜ ᱠᱟᱱ ᱛᱟᱵᱳᱱᱟ ᱟᱵᱚᱣᱟᱜ ᱦᱚᱲᱢᱚ ᱨᱮ ᱥᱮᱴᱮᱨ ᱞᱮᱱᱠᱷᱟᱱ ᱟᱵᱚᱣᱟᱜ ᱵᱤᱢᱟᱨᱮ ᱤᱭᱟᱹᱜ ᱠᱟᱱᱟ ᱟᱵᱚ ᱵᱤᱢᱟᱨᱚᱜ ᱠᱟᱱᱟ ᱵᱚᱱ ᱚᱱᱟ ᱦᱤᱥᱟᱹᱵ ᱛᱮ ᱥᱮᱫᱟᱭ ᱫᱚ ᱜᱩᱨᱤᱡ ᱠᱷᱚᱛ ᱜᱩᱨᱤᱡ ᱮᱢ ᱢᱮᱱᱮᱫ ᱠᱷᱟᱱ ᱦᱳᱲᱳ ᱦᱩᱭᱮᱱᱟ ᱵᱤᱞᱟᱹᱛᱤ ᱦᱚᱸ ᱢᱟᱱᱮ ᱰᱚᱰᱷᱟᱜ ᱠᱮᱜ ᱟᱢ ᱚᱱᱟ ᱜᱩᱨᱤᱡ ᱮᱢ ᱠᱮᱫ ᱠᱷᱟᱱ ᱚᱸᱰᱮᱢ ᱨᱚᱦᱚᱭ ᱠᱮᱫ ᱠᱷᱟᱱ ᱜᱮ ᱤᱱᱟᱹ ᱛᱮᱜᱮ ᱦᱩᱭᱱᱟ ᱚᱱᱟᱫᱚ ᱟᱨᱦᱚᱸ ᱥᱤᱵᱤᱞᱟ ᱟᱨ ᱱᱤᱛᱚᱜ ᱫᱚ ᱡᱟᱦᱟᱸ ᱛᱤᱱᱟᱹᱜ ᱥᱟᱨ ᱛᱮᱵᱚᱱ ᱵᱮᱱᱟᱣᱮᱜᱼᱟ ᱚᱱᱟᱫᱚ ᱵᱟᱭ ᱥᱤᱵᱤᱞ ᱠᱟᱱᱟ ᱠᱷᱟᱹᱞᱤ ᱥᱟᱹᱵᱩᱨ ᱜᱮᱭᱟ ᱟᱨ ᱡᱟᱦᱟᱸ ᱛᱤᱱᱟᱹᱜ ᱵᱚᱱ ᱞᱟᱜᱟᱣᱮᱜᱼᱟ ᱨᱟᱱ ᱚᱱᱟᱫᱚ ᱟᱢᱟᱜ ᱦᱚᱲᱢᱚ ᱨᱮᱜᱮ ᱢᱟᱲᱟᱝ ᱵᱟᱡᱟᱜᱼᱟ ᱛᱟᱨᱯᱚᱨᱮ ᱛᱮ ᱫᱟᱨᱮ ᱨᱮ ᱵᱟᱡᱟᱜ ᱠᱟᱱᱟ ᱚᱸᱰᱮ ᱠᱷᱚᱱ ᱟᱵᱚ ᱵᱤᱢᱟᱨ ᱵᱚᱱ ᱟᱨᱡᱟᱣ ᱡᱚᱝ ᱠᱟᱱᱟ ᱛᱟᱭᱚᱢ ᱫᱚᱵᱚᱱ ᱢᱮᱱᱮᱫᱼᱟ ᱵᱟᱝᱟ

ᱦᱳᱲᱚ ᱨᱮᱦᱚᱸ ᱢᱟᱱᱮ ᱥᱯᱨᱮᱭᱟᱜᱼᱟ ᱠᱚ ᱯᱟᱱᱴᱤᱭᱮᱜᱼᱟ ᱠᱚ ᱚᱸᱰᱮ ᱦᱚᱢ ᱥᱯᱨᱮᱭᱮᱜᱼᱟ ᱚᱸᱰᱮ ᱦᱚᱸ ᱟᱢ ᱴᱷᱮᱱ ᱜᱮ ᱢᱟᱲᱟᱝ ᱦᱚᱭᱮᱫ ᱠᱷᱟᱱ ᱫᱚ ᱚᱠᱟ ᱥᱮᱜ ᱪᱟᱞᱟᱜᱼᱟ ᱟᱢ ᱴᱷᱮᱱ ᱜᱮ ᱦᱤᱡᱩᱜ ᱠᱟᱱᱟ ᱚᱱ ᱚᱱᱟ ᱜᱮ ᱟᱵᱚ ᱫᱚ ᱱᱚᱜ ᱱᱚᱣᱟ ᱦᱟᱸᱜ ᱵᱤᱢᱟᱨ ᱛᱟᱵᱚᱱ ᱫᱚ ᱢᱟᱱᱮ ᱥᱟᱨᱚ ᱡᱤᱱᱤᱥ ᱨᱮᱜᱮ ᱟᱵᱚᱣᱟᱜ ᱵᱤᱢᱟᱨ ᱛᱟᱵᱚᱱ ᱢᱮᱱᱟᱜᱼᱟ ᱟᱨ ᱥᱮᱫᱟᱭ ᱫᱚ ᱚᱱᱮ ᱪᱮᱫ ᱜᱩᱨᱤᱡ ᱢᱮᱱᱟᱜᱼᱟ ᱠᱷᱚᱛ ᱠᱮᱜ ᱠᱷᱟᱱ ᱜᱮ ᱦᱮᱸ ᱡᱚᱛᱚᱣᱟᱜ ᱨᱮᱜᱮ ᱵᱟᱥᱱᱤᱱᱟᱹᱜ ᱜᱟᱱ ᱢᱤᱫ ᱪᱩᱯᱩᱜ ᱜᱟᱱᱮᱢ ᱮᱢ ᱠᱮᱜᱼᱟ ᱰᱷᱚᱲᱟ ᱨᱮ ᱚᱸᱰᱮᱢ ᱨᱚᱦᱚᱭ ᱠᱮᱜᱼᱟ ᱤᱱᱟᱹᱜ ᱠᱷᱟᱱ ᱜᱮ ᱤᱭᱟᱹ ᱦᱩᱭᱮᱱᱟ ᱡᱚᱛᱚᱣᱟᱜ ᱵᱷᱩᱸᱰᱤ ᱠᱚ ᱟᱨ ᱚᱱᱟ ᱵᱷᱩᱸᱰᱤ ᱟᱨ ᱚᱱᱟ ᱵᱤᱞᱟᱹᱛᱤ ᱚᱱᱟ ᱵᱮᱸᱜᱟᱲ ᱡᱚᱢ ᱞᱮᱠᱷᱟᱱ ᱚᱱᱟ ᱥᱤᱵᱤᱞᱟ ᱟᱨ ᱱᱤᱛᱚᱜ ᱫᱚ ᱚᱱᱮ ᱚᱱᱠᱟ ᱚᱱᱮ ᱚᱸᱻ ᱡᱚᱭ ᱮᱱᱟ ᱥᱮᱬᱟ ᱥᱮᱬᱟ ᱜᱮᱛ ᱠᱮᱜ ᱟᱢ ᱠᱷᱟᱹᱞᱤ ᱜᱮ ᱦᱮᱸ